ᱵᱟᱜᱽᱣᱟᱱ ᱞᱟᱹᱜᱤᱫ ᱛᱮ ᱟᱢ ᱪᱮᱫ ᱩᱯᱟᱫᱟᱱ ᱠᱚᱢ ᱵᱮᱵᱚᱦᱟᱨᱟ ᱟᱨ ᱚᱱᱟ ᱠᱚᱫᱚ ᱪᱮᱫᱟᱜ ᱠᱚ ᱵᱮᱵᱚᱦᱟᱨᱟ ᱵᱟᱜᱽᱣᱟᱱ ᱞᱟᱹᱜᱤᱫ ᱢᱤᱫ ᱫᱚ ᱦᱩᱭᱩᱜ ᱠᱟᱱᱟ ᱡᱷᱟᱴᱤ ᱡᱟᱦᱟᱛᱮ ᱡᱟᱦᱟᱱ ᱮᱴᱟᱜ ᱢᱮᱨᱚᱢ ᱵᱷᱤᱲᱤ ᱰᱟᱝᱨᱤ ᱠᱚ ᱚᱱᱟ ᱟᱵᱟᱫᱽ ᱥᱮ ᱵᱟᱜᱽᱣᱟᱱ ᱵᱟᱠᱚ ᱠᱷᱚᱛᱤ ᱞᱟᱹᱜᱤᱫ ᱮᱴᱮᱫ ᱟᱹᱰᱤ ᱡᱟᱲᱩᱨ ᱠᱟᱱᱟ ᱚᱱᱟ ᱵᱷᱤᱛᱟᱹᱨ ᱨᱮ ᱟᱢ ᱟᱹᱰᱤᱨᱚᱠᱚᱢ ᱪᱟᱥ ᱥᱮ ᱡᱚᱣᱟᱱᱟᱜ ᱩᱛᱩ ᱞᱮᱠᱟᱱᱟᱜ ᱠᱚ ᱪᱟᱥᱜᱟᱱᱚᱜᱼᱟ ᱮᱱᱨᱮᱦᱚᱸ ᱱᱤᱛᱟᱜ ᱱᱟᱦᱟᱜ ᱚᱠᱛᱚ ᱥᱮ ᱵᱟᱨᱚᱢᱟᱥ ᱥᱮ ᱵᱟᱨᱚ ᱪᱟᱸᱫᱚ ᱜᱮᱞᱵᱟᱨ ᱪᱟᱸᱫᱚ ᱞᱟᱹᱜᱤᱫ ᱵᱟᱜᱽᱣᱟᱱ ᱞᱟᱹᱜᱤᱫ ᱛᱮᱫᱚ ᱜᱨᱤᱤᱱ ᱦᱟᱣᱩᱥ ᱥᱮ ᱦᱟᱹᱨᱦᱟᱹᱲ ᱚᱲᱟᱜ ᱢᱮᱱᱛᱮᱫ ᱟᱨᱢᱤᱫᱴᱟᱝ ᱫᱚᱠᱚ ᱢᱮᱛᱟᱜ ᱠᱟᱱᱟ ᱦᱚᱣᱟᱭᱤᱴ ᱦᱟᱣᱩᱥ ᱢᱮᱱᱛᱮᱫ ᱫᱚ ᱯᱩᱬ ᱚᱲᱟᱜ ᱛᱮᱭᱟᱨ ᱠᱟᱛᱮᱫ ᱚᱠᱛᱚ ᱡᱟᱱᱤ ᱥᱮ ᱫᱚᱢᱮ ᱥᱤᱛᱩᱝ ᱚᱠᱛᱚ ᱫᱚ ᱚᱱᱟ ᱵᱷᱤᱛᱟᱹᱨ ᱨᱮ ᱪᱟᱥ ᱞᱮᱠᱷᱟᱱ ᱥᱤᱛᱩᱝᱟᱜ ᱡᱟᱦᱟᱸ ᱫᱟᱲᱮ ᱵᱟᱭ ᱥᱟᱦᱟᱣ ᱫᱟᱲᱮᱭᱟᱜ ᱞᱮᱠᱟᱱ ᱦᱚᱸ ᱚᱸᱰᱮ ᱫᱚ ᱪᱟᱥ ᱵᱟᱵᱚᱛ ᱜᱟᱱᱚᱜᱼᱟ

ᱚᱱᱟᱛᱮ ᱚᱝᱠᱟᱱᱟᱜ ᱵᱚᱱ ᱵᱮᱵᱚᱦᱟᱨ ᱞᱮᱠᱷᱟᱱ ᱟᱹᱰᱤ ᱵᱷᱟᱹᱜᱤᱜᱼᱟ ᱟᱨ ᱚᱱᱟ ᱥᱟᱶᱛᱮ ᱠᱤᱪᱷᱩᱜᱟᱱ ᱢᱮᱱᱟᱜᱼᱟ ᱡᱟᱦᱟᱸ ᱫᱤᱫᱤᱵᱟᱲᱤ ᱵᱟᱜᱽᱣᱟᱱ ᱚᱱᱟ ᱠᱚᱦᱚᱸ ᱥᱟᱱᱟᱢ ᱚᱲᱟᱜ ᱨᱮ ᱡᱩᱫᱤ ᱛᱟᱦᱮᱱ ᱠᱷᱟᱱ ᱟᱵᱚ ᱵᱟᱦᱨᱮ ᱠᱷᱚᱱ ᱠᱤᱨᱤᱧ ᱵᱟᱝ ᱦᱩᱭ ᱠᱟᱛᱮᱫ ᱵᱟᱦᱨᱮ ᱨᱮᱱᱟᱜ ᱡᱟᱦᱟᱸ ᱨᱟᱥᱟᱭᱱᱤᱠ ᱥᱟᱨ ᱠᱷᱚᱱ ᱟᱹᱰᱤ ᱵᱮᱵᱟᱲᱤᱡ ᱦᱚᱨ ᱰᱟᱦᱟᱨᱮ ᱤᱫᱤᱭᱮᱫ ᱵᱚᱱᱟ ᱚᱱᱟᱠᱷᱚᱱ ᱵᱟᱧᱪᱟᱣ ᱨᱮᱵᱚᱱ ᱛᱟᱦᱮᱱᱟ